ᱦᱮᱸ ᱚᱠᱚᱭ ᱵᱮᱱ ᱞᱟᱹᱭᱮᱫᱟ ᱚ ᱚᱱᱟ ᱫᱚ ᱱᱟᱜ ᱠᱷᱟᱱ ᱟᱹᱰᱤ ᱞᱮᱠᱟᱱᱟᱜ ᱜᱮᱞᱮ ᱛᱮᱭᱟᱨ ᱮᱫᱟ ᱡᱮᱞ ᱯᱤᱴᱷᱟᱹ ᱠᱚ ᱡᱤᱞ ᱞᱟᱫ ᱠᱚ ᱡᱤᱞ ᱨᱟᱯᱟᱜ ᱠᱚ ᱦᱟᱠᱩ ᱞᱟᱫ ᱠᱚ ᱩᱛᱩ ᱫᱟᱠᱟ ᱠᱚᱦᱚᱸ ᱟᱨᱠᱤ ᱩᱛᱩ ᱡᱤᱞ ᱩᱛᱩ ᱦᱟᱠᱩ ᱠᱚ ᱟᱨ ᱡᱤᱞ ᱨᱟᱯᱟᱜ ᱠᱚ ᱞᱮᱴᱚ ᱡᱤᱞ ᱞᱮᱴᱚ

ᱦᱮᱸ ᱟᱞᱮ ᱡᱚᱢ ᱦᱚᱸ ᱟᱨ ᱚᱱᱠᱟ ᱱᱚᱶᱟ ᱟᱛᱳ ᱚᱲᱟᱜ ᱨᱮᱜᱮ ᱚᱱᱠᱟ ᱞᱮ ᱟᱹᱠᱷᱨᱤᱧ ᱵᱟᱲᱟ ᱮᱫ ᱠᱚᱣᱟ ᱪᱷᱳᱴᱳ ᱠᱷᱟᱴᱚ ᱵᱟᱝ ᱵᱟᱝ ᱵᱟᱞᱮ ᱵᱟᱲᱟᱭᱟ ᱚᱱᱟ ᱫᱚ ᱚᱠᱟᱨᱮ ᱧᱟᱢᱚᱜ ᱠᱟᱱᱟ

ᱚ ᱴᱷᱤᱠ ᱜᱮᱭᱟ ᱛᱟᱦᱚᱞᱮ ᱮᱠᱷᱚᱱ ᱡᱳᱜᱟᱡᱳᱜ ᱮᱫᱟ ᱪᱟᱞᱟᱜ ᱟᱞᱮ ᱦᱮᱸ ᱦᱮᱸ ᱴᱷᱤᱠ ᱜᱮᱭᱟ ᱫᱚᱦᱚᱭ ᱢᱮ